ᱦᱮᱞᱳ ᱢᱮᱱᱫᱟᱹᱧ ᱤᱧ ᱟᱞᱚᱢᱯᱩᱨ ᱠᱷᱚᱱᱤᱧ ᱢᱮᱱ ᱮᱫᱟ ᱛᱚ ᱢᱤᱫᱴᱟᱝ ᱯᱷᱚᱞᱴ ᱨᱮᱱ ᱢᱟᱹᱞᱤᱠ ᱠᱟᱹᱱᱟᱹᱧ ᱛᱚ ᱦᱮᱸ ᱚᱲᱟᱜ ᱨᱮ ᱠᱟᱹᱢᱤ ᱞᱟᱹᱜᱤᱫ ᱛᱷᱚᱲᱟᱧ ᱯᱷᱳᱱ ᱞᱮᱫᱟ ᱵᱚᱞᱮ ᱡᱮ ᱠᱟᱹᱢᱤ ᱦᱚᱲᱠᱚ ᱧᱟᱢ ᱠᱚᱜᱼᱟ ᱥᱮ ᱵᱟᱝ ᱟᱫᱚ ᱟᱢᱠᱤᱢ ᱥᱚᱢᱚᱭᱚᱜᱼᱟ ᱥᱟᱶᱛᱮ ᱠᱟᱹᱢᱤᱫᱚ ᱠᱟᱹᱢᱤ ᱵᱚᱞᱛᱮ ᱚᱱᱠᱟ ᱚᱲᱟᱜ ᱠᱚᱨᱮᱱᱟᱜ ᱜᱮ ᱤᱱᱠᱟ ᱜᱟᱨᱰ ᱠᱚᱨᱮᱱᱟᱜ ᱥᱮ ᱚᱱᱠᱟ ᱟᱢ ᱡᱟᱦᱟᱱᱟᱜ ᱵᱟᱡᱟᱨ ᱴᱟᱡᱟᱨ ᱠᱚᱨᱮᱱᱟᱜ ᱜᱮ ᱦᱮᱸ ᱥᱮᱞᱟᱨᱤ ᱥᱮᱞᱟᱨᱤ ᱵᱟᱨᱮᱛᱮ ᱡᱩᱫᱤᱧ ᱞᱟᱹᱭ ᱞᱮᱠᱷᱟᱡ ᱫᱚ ᱥᱮᱞᱟᱨᱤ ᱢᱮᱱᱟᱜᱼᱟ ᱤᱱᱠᱟ ᱤᱧ ᱢᱟᱦᱱᱮ ᱨᱮ ᱤᱱᱠᱟ ᱫᱚᱥ ᱦᱟᱡᱟᱨ ᱤᱧ ᱮᱢᱟᱢᱟ ᱟᱨ ᱦᱮᱸ ᱫᱚᱥ ᱦᱟᱡᱟᱨᱤᱧ ᱫᱚᱦᱚ ᱠᱟᱫᱟ ᱦᱮᱸ ᱚᱱᱠᱟ ᱜᱟᱨᱰ ᱪᱷᱟᱲᱟ ᱢᱟ ᱟᱨ ᱵᱟᱡᱟᱨ ᱴᱟᱡᱟᱨ ᱠᱚᱨᱮᱜᱮ ᱟᱨ ᱤᱱᱟᱹᱜᱮ ᱵᱟᱨᱭᱟ ᱠᱚᱜᱮ ᱵᱟᱡᱟᱨ ᱴᱟᱡᱟᱨ ᱠᱚᱨᱮᱱᱟᱜ ᱜᱮ ᱟᱨ ᱜᱟᱨᱰ ᱦᱮᱸ ᱛᱮᱢᱚᱱ ᱠᱤᱪᱷᱩ ᱠᱟᱹᱢᱤ ᱫᱚ ᱵᱟᱝ ᱦᱮᱸ ᱦᱮᱸ ᱵᱟᱝ ᱦᱩᱭᱩᱜᱼᱟ ᱦᱮᱸ ᱵᱟᱝ ᱤᱱᱠᱟ ᱦᱮᱸ ᱦᱮᱸ ᱛᱚ ᱤᱧᱦᱚᱸ ᱤᱱᱟᱹᱜ ᱜᱤᱧ ᱠᱟᱟᱹᱢᱤ ᱦᱚᱪᱚ ᱢᱮᱭᱟ ᱟᱴ ᱜᱷᱚᱱᱴᱟᱜᱮ ᱱᱚᱣᱟ ᱠᱷᱚᱡ ᱡᱟᱹᱥᱛᱤ ᱫᱚ ᱵᱟᱝ ᱦᱮᱸ ᱦᱮᱸ ᱦᱮᱸ ᱡᱟᱦᱟᱱᱟᱜ ᱠᱚᱫᱚ ᱵᱟᱝ ᱦᱮᱸ ᱟᱨ ᱴᱷᱤᱠ ᱜᱮᱭᱟ ᱛᱟᱦᱚᱞᱮ ᱦᱟᱹᱡᱩᱜ ᱢᱮ ᱦᱟᱹᱡᱩᱜ ᱢᱮ ᱟᱪᱪᱷᱟ ᱴᱷᱤᱠ ᱜᱮᱭᱟ ᱴᱷᱤᱠ ᱜᱮᱭᱟ ᱦᱟᱹᱡᱩᱜ ᱢᱮ ᱮᱠ ᱛᱟᱹᱨᱤᱠᱷ ᱮᱢ ᱞᱟᱹᱭ ᱠᱮᱫᱟ ᱦᱟᱝ ᱟᱪᱪᱷᱟ ᱴᱷᱤᱠ ᱜᱮᱭᱟ ᱦᱟᱹᱡᱩᱜ ᱢᱮ ᱦᱟᱸᱜ ᱟᱹᱭᱩᱵ ᱵᱮᱞᱟ ᱥᱮᱫ ᱦᱮᱸ ᱴᱷᱤᱠ ᱜᱮᱭᱟ ᱴᱷᱤᱠ ᱜᱮᱭᱟ